ᱵᱟᱹᱠᱩᱲᱟ ᱦᱚᱱᱚᱛ ᱨᱮ ᱠᱤᱪᱷᱩ ᱞᱟᱹᱭ ᱥᱚᱫᱚᱨ ᱨᱮᱭᱟᱜ ᱥᱟᱝᱜᱷᱟᱨᱤᱭᱟᱹ ᱠᱚᱴᱷᱮᱱ ᱤᱧ ᱢᱮᱱᱟ ᱡᱮ ᱵᱟᱹᱠᱩᱲᱟ ᱦᱚᱱᱚᱛ ᱨᱮ ᱥᱩᱥᱩ ᱱᱤᱭᱟᱹ ᱯᱟᱦᱟᱲ ᱢᱮᱱᱟᱜ ᱟ ᱚᱱᱟ ᱫᱚ ᱥᱮ ᱥᱩᱥᱩᱱᱤᱭᱟᱹ ᱵᱩᱨᱩ ᱵᱚ ᱢᱮᱛᱟᱜ ᱟ ᱚᱱᱟ ᱵᱩᱨᱩ ᱨᱮ ᱟᱹᱰᱤ ᱨᱚᱠᱚᱢ ᱡᱤᱱᱤᱥ ᱧᱮᱞ ᱧᱟᱢᱚᱜ ᱟ ᱡᱮᱢᱚᱱ ᱚᱱᱟ ᱵᱩᱨᱩ ᱞᱟᱛᱟᱨ ᱨᱮ ᱮᱸ ᱫᱷᱤᱨᱤ ᱨᱮᱭᱟᱜ ᱡᱤᱱᱤᱥ ᱠᱚ ᱵᱮᱱᱟᱣᱟ ᱛᱷᱟᱹᱨᱤ ᱵᱟᱹᱴᱤ ᱟᱭᱢᱟ ᱚᱱᱠᱟᱱ ᱡᱤᱱᱤᱥ ᱢᱩᱨᱛᱤ ᱠᱚᱦᱚᱸ ᱠᱚ ᱵᱮᱱᱟᱣ ᱠᱚᱣᱟ ᱟᱨᱚ ᱚᱸᱰᱮ ᱢᱤᱫᱴᱟᱝ ᱧᱮᱞ ᱨᱮᱱᱟᱜ ᱢᱤᱫᱴᱟᱝ ᱡᱤᱱᱤᱥ ᱢᱮᱱᱟᱜ ᱟ ᱚᱱᱟ ᱫᱚ ᱦᱩᱭᱩᱜ ᱠᱟᱱᱟ ᱛᱟᱹᱨᱩᱵᱟᱜ ᱢᱚᱪᱟ ᱠᱷᱚᱱ ᱫᱟᱜ ᱡᱚᱨᱚᱜ ᱠᱟᱱᱟ ᱟᱨ ᱚᱱᱟ ᱵᱩᱨᱩ ᱨᱮ ᱯᱮᱭᱟ ᱵᱩᱨᱩ ᱢᱩᱫᱽ ᱨᱮ ᱢᱤᱫᱴᱟᱝ ᱵᱩᱨᱩ ᱨᱮ ᱚᱸᱰᱮ ᱥᱮᱫᱟᱭ ᱨᱮᱱᱟᱜ ᱢᱩᱨᱛᱤ ᱠᱚ ᱠᱷᱚᱫᱟᱭ ᱢᱮᱱᱟᱜ ᱟ ᱟᱨ ᱚᱱᱟ ᱵᱩᱨᱩ ᱪᱚᱴ ᱨᱮ ᱢᱤᱫᱴᱟᱝ ᱢᱩᱱᱫᱤᱨ ᱢᱮᱱᱟᱜ ᱟ ᱟᱨ ᱚᱱᱟ ᱵᱩᱨᱩ ᱞᱟᱛᱟᱨ ᱨᱮᱜᱮ ᱢᱤᱫᱴᱟᱝ ᱯᱟᱨᱠ ᱢᱮᱱᱟᱜ ᱟ ᱚᱱᱟ ᱥᱩᱥᱩᱱᱤᱭᱟᱹ ᱵᱩᱨᱩ ᱨᱮᱫᱚ ᱧᱮᱞ ᱛᱮᱱᱟᱜ ᱫᱚ ᱚᱱᱟ ᱜᱮ ᱢᱮᱱᱟᱜ ᱟ ᱟᱨᱚ ᱵᱟᱹᱠᱩᱲᱟ ᱦᱚᱱᱚᱛ ᱨᱮ ᱠᱷᱟᱛᱲᱟ ᱵᱞᱚᱠ ᱨᱮ ᱠᱚ ᱚᱱᱟ ᱥᱩᱨ ᱨᱮ ᱢᱤᱫᱴᱟᱝ ᱧᱩᱛᱩᱢᱟᱱ ᱰᱮᱢ ᱢᱮᱱᱟᱜ ᱟ ᱚᱱᱟ ᱰᱮᱢ ᱨᱮᱭᱟᱜ ᱧᱩᱛᱩᱢ ᱫᱚ ᱦᱩᱭᱩᱜ ᱠᱟᱱᱟ ᱢᱩᱠᱩᱴᱢᱩᱱᱤᱯᱩᱨ ᱚᱱᱟ ᱢᱩᱠᱩᱴᱢᱩᱱᱤᱯᱩᱨ ᱫᱚ ᱟᱹᱰᱤ ᱢᱟᱨᱟᱝ ᱰᱮᱢ ᱠᱟᱱᱟ ᱚᱱᱟ ᱰᱮᱢ ᱫᱚ

ᱟᱹᱰᱤ ᱠᱤᱪᱷᱩ ᱧᱮᱞ ᱛᱮᱱᱟᱜ ᱢᱮᱱᱟᱜ ᱟ ᱟᱨ ᱚᱱᱟ ᱰᱮᱢ ᱛᱟᱞᱟᱨᱮ ᱢᱤᱫᱴᱟᱝ ᱰᱩᱝᱜᱽᱨᱤ ᱥᱮ ᱵᱩᱨᱩ ᱞᱮᱠᱟ ᱢᱮᱱᱟᱜ ᱟ ᱚᱸᱰᱮ ᱫᱚ ᱯᱟᱨᱠ ᱠᱚ ᱢᱮᱱᱟᱜ ᱟ ᱢᱩᱱᱫᱤᱨ ᱠᱚ ᱢᱮᱱᱟᱜ ᱟ ᱟᱨᱚ ᱟᱭᱢᱟ ᱞᱮᱠᱟᱱ ᱡᱤᱱᱤᱥ ᱢᱮᱱᱟᱜ ᱟ ᱟᱨᱚ ᱚᱱᱟ ᱠᱷᱚᱱ ᱥᱟᱭᱤᱰ ᱨᱮ ᱢᱤᱫᱴᱟᱝ ᱯᱟᱨᱠ ᱢᱮᱱᱟᱜ ᱟ ᱚᱱᱟ ᱯᱟᱨᱠ ᱨᱮᱫᱚ ᱦᱩᱨᱤᱱ ᱠᱩᱞᱟᱹᱭ ᱟᱹᱰᱤ ᱟᱭᱢᱟ ᱨᱚᱠᱚᱢ ᱡᱤᱭᱟᱹᱞᱤ ᱠᱚ ᱟᱹᱥᱩᱞ ᱟᱠᱟᱫ ᱠᱚᱣᱟ ᱫᱟᱜ ᱡᱚᱠᱷᱚᱱ ᱠᱚ ᱟᱲᱟᱜᱟ ᱚᱱᱟ ᱰᱮᱢ ᱨᱮ ᱜᱟᱰᱟ ᱛᱮ ᱥᱮ ᱱᱟᱹᱭ ᱛᱮ ᱥᱮ ᱠᱮᱱᱮᱞ ᱛᱮ ᱩᱱ ᱥᱚᱢᱚᱭ ᱟᱹᱰᱤ ᱢᱚᱡᱽ ᱜᱮ ᱧᱮᱞᱚᱜ ᱟ ᱚᱱᱟ ᱰᱮᱢ ᱚᱱᱟ ᱢᱩᱠᱩᱴᱢᱩᱱᱤᱯᱩᱨ ᱨᱮᱫᱚ ᱧᱮᱞ ᱛᱮᱱᱟᱜ ᱫᱚ ᱤᱱᱟᱹ ᱠᱚ ᱜᱮ ᱢᱮᱱᱟᱜ ᱟ ᱰᱮᱢ ᱯᱟᱨᱠ ᱦᱮᱸ ᱟᱨᱚ ᱟᱭᱢᱟ ᱠᱤᱪᱷᱩ ᱡᱤᱱᱤᱥ ᱜᱮ ᱧᱮᱞ ᱛᱮᱱᱟᱜ ᱢᱮᱱᱟᱜ ᱟ ᱟᱨ ᱵᱟᱹᱠᱩᱲᱟ ᱦᱚᱱᱚᱛ ᱨᱮᱜᱮ ᱨᱟᱭᱯᱩᱨ ᱵᱞᱚᱠ ᱨᱮ ᱢᱮᱱᱟᱜ ᱠᱷᱟᱱᱫᱟᱨᱟᱹᱱᱤ ᱥᱮ ᱠᱷᱟᱱᱫᱤᱢᱟᱹᱭ ᱡᱟᱦᱟᱸ ᱨᱮᱠᱚ ᱢᱮᱱᱟ ᱚᱸᱰᱮ ᱦᱚᱸ ᱟᱥᱟᱲ ᱵᱚᱸᱜᱟ ᱥᱟᱛ ᱫᱤᱱ ᱨᱮ ᱩᱱᱤ ᱠᱷᱟᱱᱫᱤᱢᱟᱹᱭ ᱫᱚ ᱠᱚ ᱵᱚᱸᱜᱟ ᱟᱭᱟ ᱩᱱᱤ ᱫᱚ ᱢᱤᱫᱴᱮᱱ ᱫᱷᱤᱨᱤ ᱨᱮ ᱩᱯᱮᱞ ᱟᱠᱟᱱᱟ ᱡᱮᱢᱚᱱ ᱯᱩᱨᱟᱹ ᱢᱤᱫᱴᱟᱝ ᱦᱚᱲ ᱞᱮᱠᱟ ᱠᱩᱲᱤ ᱜᱤᱫᱽᱨᱟᱹ ᱞᱮᱠᱟ ᱟᱭᱚ ᱦᱚᱲ ᱡᱟᱦᱟᱸ ᱠᱚ ᱞᱟᱹᱭ ᱫᱚ ᱟᱭᱚ ᱦᱚᱲ ᱞᱮᱠᱟ ᱜᱮ ᱮ ᱥᱤᱱᱟᱢ ᱩᱱᱤ ᱫᱚ ᱥᱤ ᱥᱤ ᱛᱮᱠᱚ ᱧᱟᱢ ᱠᱮᱫᱮᱭᱟ ᱛᱚ ᱩᱱ ᱚᱠᱛᱚ ᱨᱮ ᱚᱱᱟ ᱢᱩ ᱫᱚᱠᱚ ᱥᱤᱭᱟᱠᱟᱫ ᱛᱟᱭᱟ ᱚᱱᱟ ᱛᱮ ᱩᱱᱤ ᱫᱚ ᱠᱚ ᱢᱮᱛᱟᱭᱟ ᱠᱷᱟᱹᱱᱫᱤ ᱢᱟᱹᱭ ᱥᱮ ᱧᱩᱛᱩᱢ ᱟᱠᱟᱣᱟᱫᱮᱭᱟ ᱠᱚ ᱚᱱᱠᱟ ᱚᱱᱟᱛᱮ ᱜᱚᱴᱟ ᱫᱤᱥᱚᱢ ᱨᱮᱱ ᱦᱚᱲ ᱠᱚᱜᱮ ᱠᱚ ᱞᱟᱹᱭᱟ ᱠᱷᱟᱱᱫᱟᱨᱟᱹᱱᱤ ᱥᱮ ᱠᱷᱟᱱᱫᱤ ᱢᱟᱹᱭ ᱟᱫᱚ ᱟᱨ ᱵᱟᱹᱠᱩᱲᱟ ᱦᱚᱱᱚᱛ ᱨᱮ ᱨᱟᱭᱯᱩᱨ ᱵᱞᱚᱠ ᱨᱮ ᱢᱮᱱᱟᱜ ᱚᱱᱟ ᱯᱷᱩᱞᱠᱩᱥᱢᱟᱹ ᱨᱮ ᱢᱤᱫᱴᱮᱱ ᱵᱚᱸᱜᱟᱭ ᱩᱯᱮᱞ ᱟᱠᱟᱱᱟ ᱤᱱᱤ ᱵᱚᱸᱜᱟ ᱧᱩᱛᱩᱢ ᱫᱚ ᱠᱟᱞᱟ ᱵᱟᱵᱟ ᱟᱨ ᱫᱤᱥᱚᱢ ᱨᱮᱱ ᱦᱚᱲ ᱴᱷᱮᱱ ᱤᱧ ᱢᱮᱱᱟ ᱩᱱᱤ ᱫᱚ ᱠᱟᱞᱟ ᱢᱟᱫᱷᱟᱱ ᱢᱮᱱ ᱛᱮᱜᱮ ᱠᱚ ᱩᱨᱩᱢᱮᱭᱟ ᱚᱱᱟᱛᱮ ᱯᱚᱭᱞᱟ ᱢᱟᱜᱽ ᱨᱮ ᱯᱚᱨᱚᱵᱽ ᱦᱩᱭᱩᱜ ᱟ ᱟᱨ ᱟᱹᱰᱤ ᱨᱚᱠᱚᱢ ᱢᱟᱱᱥᱤᱠ ᱴᱟᱱᱥᱤᱠ ᱢᱟᱱᱥᱤᱠ ᱦᱚᱠᱚᱸ ᱟᱹᱜᱩᱭᱟ ᱢᱟᱱᱥᱤᱠ ᱫᱚ ᱦᱩᱭᱩᱜ ᱠᱟᱱᱟ ᱤᱭᱟᱹ ᱢᱮᱨᱚᱢ ᱠᱚ ᱵᱚᱸᱜᱟ ᱠᱚᱣᱟ ᱥᱮ ᱥᱮᱸᱜᱮᱞ ᱞᱟᱹᱜᱤᱫ ᱦᱩᱭᱩᱜ ᱜᱮᱭᱟ ᱚᱱᱟ ᱠᱚᱜᱮ ᱦᱩᱭᱩᱜ ᱟ